ᱵᱤᱨᱵᱷᱩᱢ ᱡᱮᱞᱟ ᱨᱮᱱ ᱥᱟᱱᱛᱟᱲ ᱠᱚ ᱫᱚ ᱮᱸᱜ ᱵᱤᱨᱵᱷᱩᱢ ᱡᱮᱞᱟ ᱨᱮᱱ ᱥᱟᱱᱛᱟᱲ ᱠᱚᱫᱚ ᱞᱟᱴᱷᱮ ᱰᱩᱵᱱᱩᱜ ᱫᱚ ᱟᱹᱰᱤ ᱟᱸᱴ ᱠᱚ ᱠᱩᱥᱤᱭᱟᱜᱼᱟ ᱛᱚ ᱞᱟᱴᱷᱮ ᱰᱩᱵᱩᱜ ᱫᱚᱠᱟᱱ ᱵᱟᱝ ᱠᱷᱟᱹᱛᱤᱨ ᱛᱚ ᱟᱹᱛᱩ ᱴᱚᱞᱟᱨᱮ ᱡᱮ ᱥᱚᱢᱚᱥᱛᱚ ᱯᱟᱞᱤ ᱯᱚᱨᱚᱵᱽ ᱥᱚᱢᱚᱭ ᱡᱟᱦᱟᱸ ᱧᱮᱞᱚᱜᱚᱜᱼᱟ ᱦᱮᱸ ᱯᱨᱚᱛᱮᱠᱫᱤᱱ ᱦᱚᱛᱚ ᱚᱲᱟᱜ ᱚᱲᱟᱜ ᱫᱚ ᱵᱟᱠᱚ ᱞᱟᱴᱷᱮ ᱰᱩᱵᱩᱜ ᱫᱟᱲᱮᱭᱟᱜ ᱠᱟᱱᱟ ᱯᱟᱹᱞᱤ ᱯᱚᱨᱚᱵᱽ ᱠᱚᱨᱮᱜᱮ ᱞᱟᱴᱷᱮ ᱰᱩᱵᱩᱜ ᱠᱚᱫᱚ ᱠᱳ ᱵᱮᱱᱟᱣᱟ ᱟᱨ ᱠᱤ ᱚᱠᱟ ᱠᱚᱨᱮᱫ ᱯᱨᱚᱛᱮᱠ ᱫᱤᱱ ᱫᱚ ᱫᱚᱠᱟᱱ ᱵᱟᱝ ᱠᱷᱟᱹᱛᱤᱨᱛᱮ ᱯᱨᱚᱛᱮᱠ ᱫᱤᱱ ᱫᱚ ᱞᱟᱴᱷᱮ ᱰᱩᱢᱩᱜ ᱪᱟᱦᱤᱫᱟ ᱢᱮᱱᱟᱜ ᱠᱚᱣᱟ ᱞᱟᱴᱷᱮ ᱰᱩᱵᱩᱜ ᱡᱚᱢ ᱦᱚᱲ ᱟᱢᱫᱟᱜᱮ ᱠᱚ ᱠᱩᱥᱤᱭᱟᱜᱼᱜᱮ ᱢᱮᱱᱠᱷᱟᱱ ᱥᱮ ᱫᱚᱠᱟᱱ ᱚᱱᱠᱟᱱ ᱫᱚᱠᱟᱱ ᱵᱟᱹᱱᱩᱜ ᱠᱷᱟᱹᱛᱤᱨᱛᱮ ᱞᱟᱴᱷᱮ ᱰᱩᱢᱵᱩᱜ ᱡᱚᱢ ᱦᱚᱸ ᱵᱚᱞᱮ ᱥᱟᱱᱟ ᱠᱚ ᱨᱮᱦᱚᱸ ᱵᱟᱠᱚ ᱧᱟᱢᱟ ᱛᱚᱵᱮ ᱵᱤᱨᱵᱷᱩᱢᱨᱮ ᱡᱩᱫᱤ ᱞᱟᱴᱷᱮ ᱰᱩᱢᱵᱩᱜ ᱟᱱ ᱱᱚᱝᱠᱟᱱ ᱢᱤᱫᱴᱟᱱ ᱫᱳᱠᱟᱱ ᱥᱤᱥᱴᱮᱢ ᱠᱟᱛᱮᱫ ᱵᱮᱱᱟᱣ ᱞᱮᱠᱷᱟᱱ ᱫᱚ ᱟᱹᱰᱤ ᱟᱸᱴ ᱢᱚᱸᱡᱽ ᱠᱚᱜᱼᱟ ᱛᱚ ᱞᱟᱴᱷᱮ ᱰᱩᱢᱵᱩᱜ ᱡᱚᱢ ᱨᱮᱭᱟᱜ ᱥᱚᱲᱚᱢ ᱫᱚ ᱟᱹᱰᱤ ᱟᱸᱴ ᱜᱚᱨᱚᱵᱽ ᱜᱮᱭᱟ ᱦᱮᱸ ᱢᱟᱱᱞᱮᱭᱟ ᱦᱩᱭᱩᱜ ᱠᱟᱱᱟ ᱢᱤᱫᱴᱮᱱ ᱥᱩᱠᱨᱤ ᱜᱮ ᱦᱮᱸ ᱥᱩᱠᱨᱤ ᱡᱤᱞ ᱥᱮ ᱥᱤᱢ ᱡᱤᱞ ᱛᱮᱦᱚᱸ ᱥᱟᱠᱟᱢ ᱯᱟᱛᱲᱟ ᱯᱤᱴᱷᱟᱹ ᱡᱟᱠᱚ ᱢᱮᱱᱟ ᱦᱮᱸ ᱚᱱᱟ ᱫᱚ ᱥᱟᱠᱟᱢᱨᱮ ᱨᱮᱫ ᱠᱟᱛᱮᱫ ᱦᱚᱞᱚᱝ ᱪᱟᱣᱞᱮ ᱦᱚᱞᱚᱝ ᱨᱮ ᱢᱮᱥᱟ ᱠᱟᱛᱮᱫ ᱡᱩᱫᱤ ᱟᱢᱮᱢ ᱫᱟᱯᱟᱞ ᱯᱚᱴᱚᱢ ᱠᱟᱜᱼᱟ ᱪᱩᱞᱦᱟᱹᱨᱮ ᱟᱸᱝᱜᱟᱨᱟ ᱪᱩᱞᱦᱟᱹᱨᱮ ᱟᱨ ᱚᱱᱟᱜᱮ ᱡᱩᱫᱤᱢ ᱦᱮᱸ ᱤᱥᱤᱱ ᱠᱟᱛᱮᱢ ᱩᱰᱩᱠᱟ ᱛᱚᱵᱮ ᱡᱚᱢ ᱫᱚ ᱟᱹᱰᱤ ᱜᱚᱨᱚᱵᱽ ᱜᱮᱭᱟ ᱟᱹᱰᱤ ᱢᱚᱸᱡᱽ ᱟᱹᱭᱟᱹᱜᱼᱟ ᱟᱹᱭᱠᱟᱹᱣ ᱫᱚ ᱛᱳ ᱥᱮ ᱟᱨᱦᱚᱸ ᱮᱴᱟᱜ ᱮᱴᱟᱜ ᱰᱩᱢᱵᱩᱜ ᱠᱚ ᱢᱮᱱᱟᱜᱼᱟ ᱵᱚᱞᱮ ᱠᱚ ᱵᱮᱱᱟᱣᱟ ᱪᱟᱣᱞᱮ ᱦᱚᱞᱚᱝ ᱛᱮᱦᱚᱸ ᱥᱩᱱᱩᱢ ᱯᱤᱴᱷᱟᱹ ᱠᱚ ᱵᱮᱱᱟᱣ ᱫᱟᱲᱮᱭᱟᱜᱼᱟ ᱥᱮ ᱰᱩᱢᱵᱩᱜ ᱦᱚᱸᱠᱚ ᱵᱮᱱᱟᱣ ᱫᱟᱲᱮᱭᱟᱜᱼᱟ ᱛᱚᱵᱮ ᱡᱚᱛᱚᱠᱷᱚᱱ ᱜᱚᱨᱚᱵ ᱫᱚ ᱦᱩᱭᱩᱜ ᱠᱟᱱᱟ ᱚᱱᱮ ᱡᱤᱞ ᱮᱸᱜ ᱡᱤᱞ ᱨᱮᱭᱟᱜ ᱡᱟᱦᱟᱸᱴᱟᱜ ᱰᱩᱢᱵᱩᱜ ᱥᱮ ᱯᱤᱴᱷᱟᱹ ᱚᱱᱟ ᱫᱚ ᱟᱹᱰᱤ ᱟᱸᱴ ᱜᱮ ᱥᱚᱨᱮᱥ ᱜᱮᱭᱟ ᱟᱹᱰᱤ ᱟᱸᱴ ᱥᱤᱵᱤᱞᱟ ᱮᱵᱚᱝ ᱪᱟᱹᱦᱤᱚᱫᱟ ᱦᱚᱸ ᱵᱤᱨᱵᱷᱩᱢ ᱰᱤᱥᱴᱤᱠ ᱨᱮᱫᱚ ᱡᱟᱹᱥᱛᱤ ᱜᱮᱭᱟ ᱠᱚ ᱛᱳ ᱱᱚᱶᱟ ᱠᱚ ᱰᱩᱢᱵᱩᱜ ᱡᱚᱢ ᱠᱚᱨᱛᱮ ᱜᱮᱞᱮ ᱫᱚ ᱫᱚᱵᱮ ᱦᱟᱱᱮ ᱟᱵᱟᱨ ᱯᱤᱪᱷᱚᱱ ᱥᱮᱫ ᱡᱟᱦᱟᱸᱧ ᱢᱮᱱᱮᱫ ᱠᱟᱱ ᱥᱮᱱ ᱯᱟᱨᱚᱢ ᱟᱠᱟᱱ ᱯᱚᱨᱚᱵᱽ ᱞᱮᱠᱟ ᱜᱮ ᱦᱮᱸ ᱥᱮᱱ ᱯᱟᱨᱚᱢ ᱟᱠᱟᱱ ᱯᱚᱨᱚᱵᱽ ᱞᱮᱠᱟ ᱜᱮ ᱩᱭᱦᱟᱹᱨ ᱠᱟᱛᱮᱫ ᱦᱩᱭᱩᱜ ᱠᱟᱱᱟ ᱮᱯᱮᱢ ᱯᱚᱨᱚᱵ ᱨᱮᱦᱚᱸ ᱚᱱᱟ ᱢᱤᱫᱴᱮᱱ ᱠᱚ ᱯᱨᱳᱜᱨᱟᱢ ᱠᱚ ᱦᱟᱛᱟᱣ ᱮᱫᱟ ᱦᱟᱛᱟᱥᱣ ᱟᱠᱚ ᱡᱮ ᱨᱟᱹᱥᱠᱟᱹ ᱭᱟᱠᱚ ᱵᱚᱞᱮ ᱛᱮᱦᱤᱧ ᱫᱚᱵᱚ ᱰᱩᱵᱩᱜᱼᱟ ᱥᱮ ᱡᱤᱞ ᱡᱤᱞ ᱯᱤᱴᱷᱟᱹᱭᱟᱵᱚ ᱦᱮᱸ ᱟᱨ ᱥᱮ ᱟᱭᱢᱟ ᱨᱚᱠᱚᱢ ᱵᱷᱮᱨᱟᱭᱴᱤ ᱤᱭᱟᱹᱭ ᱛᱮᱸᱦᱚᱸ ᱠᱚ ᱵᱮᱱᱟᱣ ᱜᱟᱱᱚᱜᱼᱟ ᱛᱚ ᱧᱮᱞᱚ ᱜᱚᱜ ᱠᱟᱱᱟ ᱥᱩᱠᱨᱤ ᱡᱤᱞ ᱦᱚᱸ ᱚᱱᱮᱧ ᱢᱮᱱ ᱞᱮᱠᱟ ᱪᱟᱣᱞᱮ ᱜᱩᱰᱟᱹ ᱥᱩᱠᱨᱤ ᱡᱤᱞ ᱯᱮᱭᱟᱡ ᱨᱟᱹᱥᱩᱱ ᱟᱫᱷᱮ ᱦᱮᱸ ᱜᱷᱟᱱᱴᱟ ᱢᱮᱥᱟᱞ ᱠᱟᱛᱮᱫ ᱡᱩᱫᱤ ᱟᱢ ᱛᱷᱟᱯᱲᱟ ᱯᱤᱴᱷᱟᱹᱭᱟᱢ ᱚᱱᱟ ᱫᱚ ᱡᱚᱢ ᱨᱮᱦᱚᱸ ᱤᱱᱴᱮᱥᱴ ᱵᱩᱡᱷᱟᱹᱜᱼᱟ ᱟᱹᱰᱤ ᱢᱚᱸᱡᱽ ᱥᱤᱵᱤᱞ ᱦᱮᱸ ᱟᱨ ᱟᱰᱮ ᱯᱟᱥᱮ ᱨᱮᱱ ᱡᱟᱦᱟᱸᱭ ᱠᱚ ᱢᱮᱱᱟᱜ ᱠᱚ ᱥᱮ ᱫᱤᱠᱩ ᱯᱩᱥᱤ ᱦᱚᱸ ᱡᱩᱫᱤ ᱠᱚ ᱦᱮᱡ ᱞᱮᱱᱠᱷᱟᱱ ᱚᱱᱟ ᱧᱮᱞᱛᱮ ᱚᱱᱟ ᱦᱚᱸᱠᱚ ᱡᱚᱢ ᱞᱟᱹᱜᱤᱫᱚᱜᱼᱟ ᱵᱚᱞᱮ ᱦᱮᱸ ᱧᱮᱞ ᱧᱮᱞ ᱵᱟᱲᱟᱜ ᱠᱟᱱᱟ ᱨᱟᱯᱟᱜ ᱚᱱᱟ ᱜᱩᱰᱩ ᱞᱟᱫ ᱦᱮᱸ ᱥᱮ ᱡᱟᱦᱟᱸᱱᱟᱜ ᱞᱟᱫ ᱡᱤᱱᱤᱥ ᱢᱟᱱᱮ ᱟᱹᱰᱤ ᱢᱚᱸᱡᱽ ᱥᱤᱵᱤᱞᱟ ᱦᱮᱸ ᱟᱫ ᱱᱚᱝᱠᱟᱱ ᱫᱚᱠᱟᱱ ᱠᱷᱩᱞᱟᱹᱣ ᱫᱟᱲᱮᱭᱟᱜ ᱠᱷᱟᱱ ᱛᱚ ᱮᱵᱮᱞ ᱮᱵᱮᱞ ᱠᱟᱥᱴᱚᱢᱟᱨ ᱫᱚᱠᱚ ᱧᱟᱢᱚᱜᱼᱟ ᱤᱱᱟᱹᱜᱮ ᱦᱩᱭᱩᱜ ᱠᱟᱱᱟ ᱦᱮᱸ ᱵᱚᱞᱮ ᱞᱟᱫ ᱯᱤᱴᱷᱟᱹ ᱨᱮᱭᱟᱜ ᱜᱚᱨᱚᱵᱽ ᱮᱵᱚᱝ ᱵᱷᱟᱹᱜᱤ ᱫᱚ ᱟᱹᱰᱤ ᱥᱤᱵᱤᱞ ᱥᱚᱲᱚᱢ ᱫᱚ ᱵᱚᱞᱮ ᱱᱤᱛᱦᱚᱸ ᱮᱢᱚᱱ ᱦᱩᱭᱩᱜ ᱠᱟᱱᱟ ᱤᱧᱜᱮ ᱡᱚᱡᱚᱢ ᱥᱟᱱᱟᱧ ᱞᱮᱠᱟᱧ ᱵᱩᱡᱷᱟᱹᱣᱟᱭᱮᱫᱟ ᱧᱟᱢ ᱞᱮᱠᱷᱟᱱ ᱫᱚᱧ ᱡᱚᱢ ᱠᱮᱜᱮᱭᱟ ᱦᱮᱸ ᱟᱫᱚ ᱚᱠᱟᱨᱮᱢ ᱧᱟᱢᱟ ᱡᱟᱭᱦᱳᱠ ᱫᱟᱨᱟᱭ ᱠᱟᱱ ᱫᱤᱱᱨᱮ ᱤᱧ ᱦᱚᱧ ᱪᱮᱥᱴᱟᱭᱟ ᱮᱵᱚᱝ ᱟᱹᱛᱩ ᱴᱚᱞᱟ ᱨᱮᱱ ᱠᱚᱸᱦᱚᱧ ᱪᱮᱥᱴᱟ ᱦᱚᱪᱚ ᱠᱚᱣᱟ ᱡᱟᱛᱮ ᱡᱟᱛᱮ ᱛᱷᱟᱯᱲᱟ ᱯᱤᱴᱷᱟᱹ ᱡᱤᱞ ᱯᱤᱴᱷᱟᱹ ᱵᱮᱱᱟᱣ ᱨᱮᱭᱟᱜ ᱟᱫᱚ ᱚᱱᱟ ᱛᱟᱹᱜᱤ ᱛᱟᱲᱟᱜ ᱨᱮᱜᱮ ᱢᱤᱱᱟᱹᱧᱟ ᱛᱤᱥ ᱯᱚᱨᱚᱵᱽ ᱛᱤᱭᱳᱜᱚᱜᱼᱟ ᱯᱚᱨᱚᱵᱽ ᱵᱟᱝᱠᱷᱟᱱ ᱫᱚ ᱵᱟᱝ ᱦᱩᱭᱩᱜ ᱠᱟᱱᱟ ᱮᱵᱮᱞ ᱮᱵᱮᱞ ᱫᱚ ᱦᱮᱸ ᱱᱤᱭᱟᱹᱜᱮ ᱦᱩᱭᱩᱜ ᱠᱟᱱᱟ ᱠᱟᱛᱷᱟ